ᱟᱞᱮ ᱴᱚᱴᱷᱟ ᱥᱩᱨ ᱥᱩᱯᱩᱨ ᱨᱮ ᱢᱤᱫᱴᱟᱱ ᱫᱷᱚᱨᱚᱢ ᱴᱷᱟᱶ ᱢᱮᱱᱟᱜᱼᱟ ᱚᱱᱟ ᱫᱚ ᱦᱩᱭᱩᱜ ᱠᱟᱱᱟ ᱵᱚᱨᱫᱷᱚᱢᱟᱱ ᱱᱚᱵᱟᱵᱽ ᱦᱟᱴ ᱨᱮ ᱱᱚᱸᱰᱮ ᱢᱤᱫ ᱥᱚ ᱟᱴ ᱴᱤ ᱥᱤᱵᱽ ᱢᱚᱱᱫᱤᱨ ᱢᱮᱱᱟᱜᱼᱟ ᱱᱚᱣᱟ ᱢᱚᱱᱫᱤᱨ ᱨᱮ ᱵᱚᱨᱥᱟ ᱨᱤᱛᱩ ᱨᱮ ᱟᱹᱰᱤ ᱜᱟᱱ ᱢᱟᱹᱱᱢᱤ ᱥᱮᱱ ᱠᱟᱛᱮ ᱫᱟᱜ ᱠᱚ ᱫᱩᱞᱟ